ᱟᱹᱛᱩ ᱴᱚᱞᱟᱨᱮᱱ ᱪᱟᱹᱥᱤ ᱫᱚ ᱟᱹᱰᱤ ᱚᱥᱩᱵᱤᱫᱷᱟ ᱨᱮᱜᱮ ᱠᱚ ᱯᱟᱲᱟᱜ ᱜᱮᱭᱟ ᱱᱚᱜᱼᱚᱭ ᱟᱹᱰᱤ ᱜᱟᱱᱮ ᱫᱟᱜ ᱞᱮᱠᱷᱟᱱ ᱦᱚᱸ ᱟᱨ ᱟᱹᱰᱤ ᱜᱟᱱᱮ ᱥᱤᱛᱩᱝ ᱞᱮᱠᱷᱟᱱ ᱦᱚᱸ ᱦᱚᱲ ᱠᱷᱩᱵ ᱚᱥᱩᱵᱤᱫᱷᱟ ᱨᱮᱠᱚ ᱯᱟᱲᱟᱜ ᱜᱮᱭᱟ ᱞᱟᱹᱴᱩ ᱪᱟᱹᱥᱤ ᱫᱚ ᱟᱹᱰᱤ ᱟᱸᱴ ᱮ ᱫᱟᱜ ᱞᱮᱠᱷᱟᱱᱦᱚᱸ ᱟᱭᱢᱟ ᱜᱟᱱ ᱦᱩᱲᱩᱭ ᱪᱟᱥ ᱟᱠᱟᱜ ᱠᱷᱟᱱ ᱪᱤᱠᱟᱹᱭ ᱜᱮᱫᱼᱟ ᱪᱤᱠᱟᱭ ᱨᱟᱠᱟᱵᱟ ᱩᱱᱟᱹᱜ ᱜᱟᱱ ᱠᱷᱚᱨᱚᱪ ᱠᱷᱚᱨᱪᱟ ᱫᱤᱭᱮᱭ ᱨᱚᱦᱚᱭ ᱠᱟᱜᱼᱟ ᱚᱱᱟᱜᱮ ᱟᱹᱰᱤ ᱥᱚᱢᱚᱥᱥᱟᱨᱮ ᱯᱟᱲᱟᱜ ᱟᱭ ᱟᱨ ᱠᱟᱹᱴᱤᱡ ᱪᱟᱹᱥᱤ ᱫᱚ ᱡᱟᱜᱮ ᱨᱚᱦᱚᱭ ᱠᱟᱜ ᱤᱱᱟᱹ ᱦᱚᱸ ᱫᱟᱜᱛᱮ ᱰᱩᱵᱟᱹ ᱞᱮᱱᱛᱟᱭ ᱠᱷᱟᱱ ᱚᱠᱟᱨᱮ ᱧᱟᱢᱟ ᱚᱲᱟᱜ ᱥᱚᱝᱥᱟᱨ ᱪᱤᱠᱹᱟᱛᱮ ᱪᱟᱞᱟᱣᱟ ᱟᱨ ᱜᱤᱫᱽᱨᱟᱹ ᱠᱚᱸᱦᱚ ᱪᱤᱠᱟᱭ ᱡᱚᱢ ᱦᱚᱪᱚ ᱠᱚᱣᱟ ᱫᱤᱭᱮ ᱟᱹᱰᱤ ᱥᱚᱢᱚᱥᱥᱟ ᱜᱮᱭᱟ ᱱᱚᱝᱠᱟᱱ ᱥᱚᱢᱚᱭ ᱢᱚᱛᱚ ᱵᱟᱭ ᱫᱟᱜ ᱞᱮᱠᱷᱟᱱ ᱵᱟᱭ ᱥᱤᱛᱩᱝ ᱞᱮᱠᱷᱟᱱ ᱪᱟᱥᱼᱵᱟᱥ ᱫᱚ ᱟᱹᱰᱤᱜᱮ ᱥᱚᱢᱚᱥᱥᱟ ᱜᱮᱭᱟ ᱪᱮᱫᱟᱜ ᱥᱮ ᱪᱟᱥᱼᱵᱟᱥ ᱛᱮᱜᱮ ᱛᱚ ᱦᱚᱲᱟᱜ ᱡᱚᱢᱟᱜ ᱫᱚ ᱪᱟᱞᱟᱜᱼᱟ ᱥᱚᱝᱥᱟᱨ ᱫᱚ ᱪᱟᱞᱟᱜᱼᱟ